ᱦᱮᱸ ᱦᱮᱞᱳ ᱞᱟᱹᱭ ᱵᱤᱱ ᱢᱟᱱᱮ ᱟᱞᱮ ᱪᱮᱫ ᱞᱮᱠᱟ ᱞᱮ ᱡᱚᱢᱼᱧᱩᱭᱟ ᱚᱱᱟ ᱨᱮᱱᱟᱜ ᱵᱟᱲᱟᱭ ᱫᱚ ᱵᱟᱲᱟᱭ ᱥᱟᱱᱟᱭᱮᱫ ᱵᱮᱱᱟ ᱵᱟᱝ ᱡᱚᱢᱼᱧᱩ ᱢᱮᱱ ᱛᱮᱫᱚ ᱧᱮᱞ ᱵᱮᱱ ᱫᱟᱠᱟᱼᱩᱛᱩ ᱛᱚ ᱢᱮᱱᱟᱜ ᱜᱮᱭᱟ ᱚᱱᱟ ᱥᱟᱶᱛᱮ ᱩᱛᱩ ᱵᱩᱞᱩᱝ ᱠᱚ ᱩᱛᱩ ᱵᱩᱞᱩᱝ ᱥᱩᱱᱩᱢ ᱚᱱᱟ ᱠᱚᱫᱚ ᱟᱞᱮ ᱫᱚ ᱟᱹᱰᱤ ᱞᱮ ᱠᱚᱥᱴᱚᱜ ᱜᱮᱭᱟ ᱪᱮᱫᱟᱜ ᱥᱮ ᱵᱩᱨᱩ ᱪᱮᱛᱟᱱ ᱨᱮᱫᱚ ᱱᱚᱝᱠᱟ ᱥᱚᱵᱽᱡᱤ ᱠᱚ ᱪᱟᱥᱼᱵᱟᱭ ᱦᱩᱭᱩᱜ ᱜᱮᱭᱟ ᱚᱱᱟ ᱛᱮ ᱥᱚᱯᱛᱟ ᱠᱤᱭᱟᱹ ᱡᱟᱦᱟᱸ ᱵᱟᱡᱟᱨ ᱢᱮᱱᱟᱜᱼᱟ ᱚᱱᱟ ᱠᱚᱨᱮ ᱠᱟᱴ ᱠᱚᱞᱮ ᱟᱹᱠᱷᱟᱨᱤᱧᱟ ᱟᱨ ᱚᱸᱰᱮ ᱠᱷᱚᱱ ᱜᱮ ᱥᱚᱵᱽᱡᱤ ᱠᱚᱞᱮ ᱟᱹᱜᱩᱭᱟ ᱟᱨ ᱟᱹᱛᱩ ᱟᱹᱜᱩ ᱠᱟᱛᱮᱫ ᱚᱱᱟᱠᱚᱜᱮᱞᱮ ᱩᱛᱩᱭᱟ ᱟᱨ ᱦᱮᱸ ᱢᱮᱱᱟᱜ ᱫᱚ ᱢᱮᱱᱟᱜ ᱜᱮᱭᱟ ᱛᱮᱨᱮᱞ ᱛᱟᱨᱚᱯ ᱟᱨᱚ ᱚᱱᱮᱠ ᱠᱤᱪᱷᱩ ᱢᱮᱱᱟᱜᱼᱟ ᱟᱨ ᱩᱛᱩ ᱢᱮᱱᱛᱮᱫᱚ ᱟᱞᱮ ᱫᱚ ᱵᱮᱥᱤ ᱟᱲᱟᱜ ᱠᱚᱜᱮ ᱵᱤᱥᱤ ᱞᱮ ᱡᱚᱢ ᱵᱟᱲᱟᱭᱟ ᱪᱮᱫ ᱱᱚᱣᱟ ᱵᱩᱨᱩ ᱪᱮᱛᱟᱱ ᱨᱮᱫᱚ ᱵᱷᱟᱹᱞᱤ ᱥᱚᱵᱽᱡᱤ ᱠᱚ ᱪᱟᱥ ᱦᱚᱸ ᱵᱟᱭ ᱦᱩᱭᱩᱜᱼᱟ ᱚᱱᱟᱛᱮ ᱪᱟᱠᱟᱢᱰᱟ ᱟᱲᱟᱜ ᱟᱨ ᱥᱤᱧ ᱟᱲᱟᱜ ᱠᱟᱱᱛᱷᱟ ᱟᱲᱟᱜ ᱥᱤᱨᱜᱤᱴᱤ ᱟᱲᱟᱜ ᱠᱟᱱᱟ ᱟᱲᱟᱜ ᱵᱟᱲᱜᱮ ᱠᱚᱨᱮ ᱡᱟᱱᱟᱢᱚᱜ ᱛᱟᱦᱮᱸᱫ ᱚᱱᱟ ᱠᱚᱜᱮ ᱥᱤᱫ ᱠᱟᱛᱮᱫ ᱞᱮ ᱩᱛᱩᱭᱟ ᱟᱨ

ᱦᱮᱸ ᱟᱪᱪᱷᱟ

ᱦᱮᱸ ᱡᱚᱛᱚᱱᱟᱜ ᱜᱮ ᱢᱮᱱᱟᱜᱼᱟ ᱢᱮᱱᱟᱜ ᱫᱚ ᱛᱚ ᱱᱤᱛᱳᱜ ᱫᱚ ᱧᱮᱞ ᱵᱮᱱ ᱦᱚᱲ ᱵᱚᱱ ᱦᱚᱲ ᱵᱚᱱ ᱥᱟᱸᱜᱮᱜ ᱠᱟᱱᱟ ᱛᱳ ᱫᱤᱱ ᱫᱤᱱᱛᱮ ᱵᱩᱨᱩ ᱨᱮᱱᱟᱜ ᱠᱟᱴ ᱠᱚ ᱥᱟᱠᱟᱢ ᱠᱚ ᱫᱟᱨᱮ ᱱᱟᱹᱲᱤ ᱠᱚ ᱡᱚᱛᱚ ᱠᱚ ᱢᱟᱜ ᱪᱟᱵᱟᱭᱮᱫᱟ ᱟᱨ ᱚᱱᱟ ᱠᱚ ᱢᱟᱜ ᱴᱟᱺᱰᱤ ᱠᱟᱛᱮᱫ ᱚᱲᱟᱜ ᱠᱚ ᱵᱮᱱᱟᱣ ᱮᱫᱟ ᱛᱳ ᱧᱮᱞ ᱵᱮᱱ ᱫᱤᱱ ᱫᱤᱱᱛᱮᱫᱚ ᱦᱟᱸᱜ ᱛᱮᱨᱮᱞ ᱛᱟᱨᱚᱵ ᱚᱱᱟ ᱠᱚᱫᱚ ᱡᱚᱛᱚ ᱡᱚᱛᱚ ᱫᱟᱨᱮ ᱠᱚᱫᱚ ᱟᱫ ᱪᱟᱵᱟᱜᱼᱟ ᱪᱮᱫᱟᱜ ᱥᱮ ᱫᱟᱨᱮᱜᱮ ᱡᱩᱫᱤ ᱵᱟᱭ ᱛᱟᱦᱮᱱᱟ ᱚᱠᱟ ᱠᱷᱚᱱ ᱡᱚ ᱠᱚᱭ ᱦᱩᱭᱩᱭᱜᱼᱟ ᱦᱮᱸ ᱦᱮᱸ ᱦᱮᱸ ᱥᱤᱵᱤᱞ ᱜᱮᱭᱟ ᱦᱮᱸ ᱦᱤᱡᱩᱜ ᱯᱮ ᱦᱤᱡᱩᱜ ᱯᱮ ᱱᱤᱥᱪᱳᱭ ᱡᱚᱛᱚᱱᱟᱜ ᱞᱮ ᱠᱷᱟᱣᱟᱣ ᱯᱮᱭᱟ ᱟᱞᱮ ᱟᱯᱮ ᱫᱚ ᱵᱟᱝ ᱥᱤᱵᱤᱞ ᱯᱮ ᱪᱮᱫᱟᱜ ᱥᱮ ᱟᱞᱮ ᱫᱚᱞᱮ ᱦᱮᱣᱟᱣ ᱟᱠᱟᱱᱟ ᱟᱯᱮ ᱫᱚ ᱵᱟᱯᱮ ᱡᱚᱢ ᱵᱟᱲᱟᱣ ᱟᱠᱟᱫᱟ ᱯᱟᱞᱮ ᱵᱟᱝ ᱥᱤᱵᱤᱞ ᱯᱮ ᱢᱮᱱᱟᱯᱮ ᱪᱮᱫ ᱯᱟᱞᱦᱟ ᱠᱚᱠᱚ ᱠᱷᱟᱣᱟᱣᱮᱫ ᱞᱮᱭᱟ ᱵᱟᱝᱟ ᱵᱟᱞᱤᱧ ᱢᱮᱱᱜᱮᱭᱟ ᱱᱚᱣᱟ ᱠᱟᱛᱷᱟ ᱫᱚ ᱪᱮᱫᱟᱜ ᱥᱮ ᱟᱞᱮ ᱫᱚᱞᱮ ᱡᱚᱢ ᱦᱮᱣᱟᱣ ᱟᱠᱟᱱᱟ ᱟᱨ ᱟᱯᱮ ᱫᱚ ᱡᱩᱫᱤ ᱚᱱᱟᱞᱮ ᱢᱩᱦᱟᱹᱣ ᱟᱯᱮᱭᱟ ᱢᱮᱱᱟᱠᱚ ᱪᱮᱫ ᱱᱚᱣᱟ ᱥᱟᱠᱟᱢ ᱫᱚᱠᱚ ᱠᱷᱚᱲ ᱤᱭᱟᱹ ᱢᱩᱦᱟᱹᱣ ᱟᱠᱟᱫ ᱞᱮᱭᱟ ᱴᱷᱤᱠᱼᱴᱷᱤᱠᱼᱴᱷᱤᱠ ᱪᱮᱫᱟᱜ ᱥᱮ ᱚᱱᱟ ᱫᱚ ᱵᱤᱱᱟᱹ ᱥᱟᱨ ᱨᱮᱱᱟᱜ ᱠᱟᱱᱟ ᱵᱟᱝ ᱟᱨ ᱡᱟᱦᱟᱸ ᱵᱟᱡᱟᱨ ᱠᱚᱨᱮ ᱠᱚ ᱟᱹᱠᱷᱟᱨᱤᱧᱮᱫᱟ ᱚᱱᱟ ᱫᱚ ᱥᱟᱨ ᱵᱤᱥᱤ ᱵᱤᱥᱤ ᱠᱚ ᱮᱢᱟᱜ ᱠᱟᱱᱟ ᱱᱤᱛᱚᱜ ᱫᱚ ᱦᱮᱸ ᱴᱷᱤᱠ ᱴᱷᱤᱠ ᱡᱚ ᱫᱚ ᱟᱭᱢᱟ ᱠᱤᱪᱷᱩ ᱜᱮ ᱦᱮᱱᱟᱜᱼᱟ ᱡᱮᱢᱚᱱ ᱤᱭᱟᱹ ᱥᱤᱧᱡᱳ ᱢᱮᱱᱟᱜᱼᱟ ᱟᱨ ᱪᱮᱫ ᱠᱚ ᱞᱟᱹᱭᱟ ᱵᱟᱣᱞᱟ ᱠᱚ ᱥᱟᱝ ᱠᱚ ᱩᱱᱟᱹᱜ ᱫᱤᱱ ᱨᱤᱱ ᱦᱚᱲ ᱫᱚ ᱡᱮᱢᱚᱱ ᱚᱱᱟ ᱠᱚ ᱞᱟ ᱠᱟᱛᱮᱫ ᱠᱚ ᱡᱚᱢᱮᱫ ᱛᱟᱦᱮᱱᱟ ᱚᱱᱟ ᱠᱚ ᱦᱮᱱᱟᱜ ᱜᱮᱭᱟ ᱟᱵᱮᱱ ᱦᱤᱡᱩᱜ ᱵᱮᱱ ᱡᱚᱛᱚ ᱞᱮ ᱠᱷᱟᱣᱟ ᱵᱮᱱᱟ ᱦᱮᱸ ᱥᱤᱵᱤᱞ ᱜᱮᱭᱟ ᱪᱮᱫᱟᱜ ᱥᱮ ᱩᱱᱟᱹᱜ ᱫᱤᱱ ᱨᱮᱱ ᱦᱚᱲ ᱫᱚ ᱚᱱᱟ ᱡᱚᱢ ᱛᱮᱜᱮ ᱠᱚ ᱛᱟᱦᱮᱱ ᱠᱟᱱ ᱛᱟᱦᱮᱱᱟ ᱱᱤᱛᱳᱜ ᱫᱚ ᱩᱱᱟᱹᱜ ᱫᱚ ᱵᱟᱝ ᱠᱚ ᱡᱚᱢᱟ ᱛᱳ ᱛᱟᱹᱣ ᱢᱟᱱᱮ ᱡᱚᱢ ᱫᱚᱞᱮ ᱡᱚᱢ ᱜᱮᱭᱟ ᱛᱚ ᱩᱱᱟᱹᱜ ᱫᱚ ᱵᱟᱝ ᱟᱨ ᱡᱚᱸᱰᱨᱟ ᱠᱚ ᱵᱟᱡᱽᱲᱟ ᱠᱚ ᱦᱩᱭᱩᱜ ᱛᱟᱦᱮᱸᱫ ᱜᱮᱭᱟ ᱚᱱᱟ ᱠᱚᱦᱚᱸ ᱞᱮ ᱫᱟᱜ ᱢᱟᱹᱲᱤ ᱠᱟᱛᱮᱞᱮ ᱡᱚᱢ ᱛᱟᱦᱮᱸᱫ ᱦᱮᱸ ᱛᱳ ᱛᱤᱥ ᱛᱤᱥ ᱵᱮᱱ ᱛᱤᱥ ᱵᱮᱱ ᱦᱤᱡᱩᱜᱼᱟ ᱚᱱᱟ ᱢᱟᱲᱟᱝ ᱛᱮᱵᱮᱱ ᱵᱟᱲᱟᱭ ᱦᱚᱪᱚᱞᱤᱧᱟᱹ ᱟᱹᱞᱤᱧ ᱡᱚᱛᱚᱱᱟᱜ ᱞᱤᱧ ᱠᱷᱟᱣᱟᱭᱟᱣ ᱵᱮᱱᱟ ᱦᱮᱸ ᱛᱳ ᱴᱷᱤᱠ ᱴᱷᱤᱠ ᱦᱮᱸ ᱛᱳ ᱴᱷᱤᱠ ᱦᱤᱡᱩᱜ ᱟᱵᱮᱱ ᱴᱷᱤᱠ ᱦᱮᱸ ᱛᱳ ᱟᱵᱮᱱ ᱦᱤᱡᱩᱜ ᱵᱮᱱ ᱥᱮᱦᱟᱸᱜ ᱦᱮᱸ ᱛᱳ ᱴᱷᱤᱠ ᱜᱮᱭᱟ